ᱦᱮᱸ ᱤᱧ ᱢᱟᱨᱟᱝ ᱢᱚᱱᱛᱨᱤ ᱯᱨᱚᱥᱚᱱ ᱦᱚᱨᱟ ᱵᱟᱵᱚᱫᱛᱮ ᱠᱤᱪᱷᱩᱧ ᱞᱟᱹᱭ ᱫᱟᱲᱮᱭᱟᱜ ᱜᱮᱭᱟ ᱡᱮᱢᱚᱱ ᱱᱤᱭᱟᱹ ᱟᱵᱚᱨᱮᱱ ᱱᱤᱛᱚᱜ ᱢᱮᱱᱟᱭ ᱟᱯᱟᱛᱚᱛᱚ ᱯᱨᱚᱫᱷᱟᱱ ᱢᱟᱨᱟᱝ ᱢᱚᱱᱛᱨᱤ ᱱᱚᱨᱮᱱᱫᱨᱚ ᱢᱳᱫᱤ ᱩᱱᱤ ᱩᱱᱤ ᱱᱤᱭᱟᱹ ᱯᱚᱫᱽᱨᱮ ᱫᱩᱲᱩᱵᱠᱟᱱ ᱠᱷᱟᱹᱛᱤᱨ ᱵᱷᱟᱜᱮ ᱟᱵᱚ ᱵᱷᱟᱨᱚᱛ ᱫᱤᱥᱚᱢᱨᱮ ᱢᱤᱫᱴᱮᱱ ᱰᱮᱵᱷᱚᱞᱚᱯ ᱨᱮᱱᱟᱜ ᱰᱮᱵᱷᱚᱞᱚᱯᱚᱜ ᱠᱟᱱᱟ ᱚᱝᱠᱟ ᱤᱧᱤᱧ ᱵᱩᱡᱷᱟᱹᱣ ᱧᱟᱢ ᱫᱟᱲᱮᱭᱟᱜ ᱠᱟᱱᱟ ᱡᱮᱢᱚᱱ ᱟᱵᱚ ᱞᱟᱦᱟᱧᱚᱜ ᱮᱴᱟᱜ ᱮᱴᱟᱜ ᱢᱟᱨᱟᱝ ᱢᱚᱱᱛᱨᱤᱠᱚ ᱠᱚ ᱛᱮᱦᱮᱸᱠᱟᱱᱟ ᱩᱱᱠᱩ ᱩᱱᱠᱩ ᱥᱚᱢᱚᱭ ᱫᱚ ᱩᱱᱟᱹᱜ ᱟᱵᱚᱣᱟᱜ ᱫᱤᱥᱚᱢ ᱵᱟᱝ ᱰᱮᱵᱷᱚᱞᱚᱯ ᱠᱟᱱ ᱛᱟᱦᱮᱱᱟ ᱡᱮᱢᱚᱱ ᱟᱵᱚ ᱢᱟᱨᱟᱝ ᱢᱚᱱᱛᱨᱤᱫᱚ ᱱᱤᱛᱚᱜ ᱡᱮᱢᱚᱱ ᱥᱚᱪᱪᱷᱚ ᱵᱷᱟᱨᱚᱛ ᱢᱤᱚᱥᱚᱱ ᱧᱩᱛᱩᱢ ᱢᱤᱫᱴᱮᱱ ᱯᱨᱚᱠᱚᱞᱯᱚᱭ ᱪᱟᱹᱞᱩᱣᱠᱟᱜᱼᱟ ᱡᱮᱴᱟ ᱢᱟᱫᱽᱫᱷᱚᱢᱛᱮ ᱟᱵᱚ ᱵᱷᱟᱨᱚᱛ ᱫᱤᱥᱚᱢ ᱥᱟᱯᱷᱟ ᱮᱵᱚᱝ ᱥᱚᱪᱪᱷᱚᱵᱚᱱ ᱫᱚᱦᱚ ᱫᱟᱲᱮᱭᱟᱜ ᱠᱟᱱᱟ ᱚᱝᱠᱟᱱᱟᱜ ᱯᱨᱚᱠᱚᱞᱯᱚ ᱟᱨᱦᱚ ᱡᱮᱢᱚᱱ ᱚᱝᱠᱟᱱᱟᱜ ᱪᱟᱹᱞᱩᱣᱠᱟᱜᱼᱟ ᱡᱮᱢᱚᱱ ᱟᱭᱢᱟ ᱨᱚᱠᱚᱢ ᱚᱝᱠᱟᱱᱟᱜ ᱠᱤᱥᱟᱱ ᱡᱳᱡᱚᱱᱟ ᱡᱮᱢᱚᱱ ᱠᱤᱥᱟᱱᱦᱚᱸ ᱥᱟᱦᱟᱡᱽᱡᱚᱭ ᱮᱢᱟᱠᱚ ᱠᱟᱱᱟ ᱟᱨᱦᱚ ᱦᱮᱸ ᱛᱟᱯᱚᱨ ᱱᱩᱭ ᱱᱩᱭ ᱢᱟᱨᱟᱝ ᱢᱚᱱᱛᱨᱤ ᱫᱩᱲᱩᱵ ᱠᱟᱛᱮᱫ ᱟᱵᱚᱣᱟᱜ ᱨᱟᱡᱽᱠᱤᱭᱚ ᱵᱮᱵᱚᱥᱛᱟᱨᱮ ᱩᱱᱤ ᱟᱹᱰᱤ ᱢᱟᱨᱟᱝ ᱱᱚᱣᱟ ᱫᱤᱥᱚᱢ ᱟᱹᱰᱤ ᱞᱟᱦᱟᱱᱛᱤᱜᱮ ᱪᱟᱞᱟᱣ ᱟᱠᱟᱱᱟ ᱟᱭᱢᱟ ᱟᱭᱢᱟ ᱠᱚ ᱫᱤᱥᱚᱢ ᱨᱮᱫᱚ ᱟᱵᱚ ᱟᱹᱰᱤ ᱥᱚᱢᱚᱭ ᱞᱟᱦᱟᱫᱚ ᱟᱵᱚ ᱟᱹᱰᱤ ᱤᱭᱟᱹᱨᱮ ᱵᱚᱱ ᱛᱟᱦᱮᱸᱠᱟᱱᱟ ᱞᱟᱛᱟᱨᱮ ᱵᱚᱱ ᱛᱟᱦᱮᱸᱠᱟᱱᱟ ᱛᱳ ᱱᱤᱛᱚᱜ ᱟᱵᱚ ᱟᱭᱢᱟ ᱫᱤᱥᱚᱢ ᱠᱷᱚᱱ ᱟᱹᱰᱤ ᱞᱟᱦᱟᱛᱮᱵᱚᱱ ᱪᱟᱞᱟᱣ ᱟᱠᱟᱱᱟ ᱮᱠᱮᱱ ᱱᱩᱭ ᱢᱟᱨᱟᱝ ᱢᱚᱱᱛᱨᱤᱭᱟᱜ ᱠᱷᱟᱹᱛᱤᱨᱛᱮ ᱮᱠᱮᱱ ᱱᱩᱭ ᱢᱟᱨᱟᱝ ᱢᱚᱱᱛᱨᱤᱭᱟᱜ ᱥᱚᱯᱨᱚᱪᱮᱥᱴᱚᱛᱮ ᱮᱵᱚᱝ ᱟᱨ ᱢᱟᱨᱟᱝ ᱢᱚᱱᱛᱨᱤ ᱟᱹᱰᱤ ᱥᱟᱨᱦᱟᱣᱤᱧ ᱪᱟᱞᱟᱭ ᱠᱟᱱᱟ ᱱᱤᱭᱟᱹ ᱠᱷᱟᱹᱛᱤᱨ ᱟᱹᱰᱤ ᱢᱚᱡᱮ ᱠᱟᱹᱢᱤᱭᱮᱫᱟ